ᱦᱮᱞᱳ ᱜᱚᱝᱠᱮ ᱥᱚᱵᱽᱡᱤ ᱫᱚᱠᱟᱱᱵᱟᱞᱟ ᱡᱚᱦᱟᱨᱜᱮ ᱟᱪᱪᱷᱟ ᱪᱮᱫᱠᱚ ᱛᱚᱵᱮᱫᱚ ᱚᱱᱠᱟ ᱥᱚᱵᱽᱡᱤ ᱫᱚᱠᱟᱱᱨᱮ ᱢᱮᱱᱟᱜᱼᱟ ᱚᱱᱠᱟ ᱩᱛᱩ ᱥᱟᱢᱟᱱᱠᱚ ᱦᱮᱸ ᱦᱮᱸ ᱩᱛᱩ ᱥᱟᱢᱟᱱ ᱨᱮᱱᱟᱜ ᱡᱟᱦᱟᱸ ᱛᱤᱱᱟᱹᱜ ᱡᱤᱱᱤᱥ ᱡᱚᱛᱚᱣᱟᱜ ᱜᱮ ᱱᱟᱦᱟᱜ ᱦᱚᱭ ᱩᱛᱩ ᱥᱟᱢᱟᱱ ᱠᱚ ᱥᱟᱢᱟᱱᱜᱮ ᱱᱟᱦᱟᱜ ᱩᱛᱩ ᱥᱟᱢᱟᱱ ᱢᱟ ᱚᱱᱠᱟ ᱡᱚᱛᱚᱜᱮ ᱢᱮᱱᱟᱜᱼᱟ

ᱦᱚᱭ ᱟᱫᱚᱞᱤᱧ ᱚᱱᱠᱟ ᱩᱱᱟᱹᱜᱞᱤᱧ ᱫᱚᱨᱠᱟᱨᱧᱚᱜᱚ ᱠᱟᱱᱟ ᱩᱛᱩ ᱥᱟᱢᱟᱱᱠᱚ ᱟᱫᱚ ᱟᱹᱲᱩᱠᱚ ᱟᱨ ᱚᱱᱮ ᱵᱮᱸᱜᱟᱲᱠᱚᱫᱚ

ᱦᱮᱸ ᱟᱨ ᱤᱭᱟᱹ ᱜᱟᱡᱚᱨᱠᱚ ᱵᱷᱩᱸᱰᱤᱠᱚᱫᱚ ᱢᱮᱱᱟᱜᱼᱟ ᱥᱮ ᱵᱟᱝ ᱡᱚᱛᱚᱣᱟᱜ ᱜᱮ ᱢᱮᱱᱟᱜᱼᱟ ᱛᱚ ᱚᱻ ᱟᱪᱪᱷᱟ ᱥᱟᱹᱨᱩᱫᱚ ᱥᱟᱹᱨᱩ ᱟᱹᱰᱤ ᱪᱮᱦᱨᱟ ᱥᱤᱵᱤᱞᱟ ᱚᱼᱦᱚ ᱟᱪᱪᱷᱟ ᱠᱚᱢ ᱥᱮ ᱠᱚᱢ ᱫᱷᱚᱨᱟ ᱡᱟᱠ ᱟᱹᱞᱤᱧ ᱥᱟᱹᱨᱩᱞᱤᱧ ᱤᱫᱤᱭᱟ ᱯᱟᱸᱪ ᱠᱤᱞᱳᱜᱟᱱ ᱚᱱᱠᱟ ᱫᱚᱨᱵᱤᱱ ᱠᱚᱢᱧᱚᱜᱮᱫᱼᱟ ᱥᱮ ᱵᱟᱝ ᱚᱼᱦᱚ ᱮᱱᱠᱷᱟᱱ ᱚᱱᱠᱟᱫᱚ ᱦᱮᱸ ᱚᱱᱠᱟ ᱯᱟᱸᱪ ᱠᱤᱞᱳᱜᱟᱱ ᱥᱟᱹᱨᱩᱞᱤᱧ ᱵᱟᱨ ᱠᱤᱞᱳᱜᱟᱱ ᱵᱤᱞᱟᱹᱛᱤ ᱯᱮ ᱠᱤᱞᱳᱜᱟᱱ ᱜᱟᱡᱚᱨ ᱟᱨ ᱢᱤᱫ ᱠᱤᱞᱳᱜᱟᱱ ᱵᱷᱩᱸᱰᱤ ᱠᱚᱢ ᱥᱮ ᱠᱚᱢ ᱚᱱᱠᱟ ᱢᱟ ᱢᱮᱱᱟᱜ ᱜᱮᱭᱟ ᱱᱟᱦᱟᱜ ᱯᱟᱪᱮ ᱵᱟᱹᱪᱩᱜ ᱟᱹᱱᱤᱡ ᱦᱮᱸ ᱦᱮᱸ ᱮᱱᱠᱷᱟᱱ ᱦᱮᱸ ᱦᱮᱸ ᱛᱚᱵᱮ ᱥᱟᱹᱨᱩᱞᱤᱧ ᱤᱫᱤᱭᱟ ᱯᱟᱸᱪ ᱠᱤᱞᱳ ᱟᱨ ᱵᱮᱸᱜᱟᱲ ᱵᱟᱨ ᱠᱤᱞᱳ ᱵᱷᱩᱸᱰᱤ ᱢᱤᱫ ᱠᱤᱞᱳ ᱥᱟᱹᱨᱩᱫᱚ ᱱᱟᱦᱟᱜ ᱪᱮᱫᱞᱮᱠᱟ ᱠᱤᱞᱳ ᱟᱪᱪᱷᱟ ᱟᱹᱞᱤᱧ ᱛᱚᱵᱮ ᱯᱟᱸᱪ ᱠᱤᱞᱳᱞᱤᱧ ᱤᱫᱤᱭᱟ ᱛᱤᱱᱟᱹᱜ ᱜᱟᱱᱵᱤᱱ ᱟᱲᱟᱜ ᱟᱞᱤᱧᱟ ᱟᱹᱞᱤᱧ ᱚᱱᱠᱟᱫᱚ ᱪᱟᱨᱥᱚ ᱠᱟᱛᱮᱫᱞᱤᱧ ᱢᱮᱱᱮᱫᱼᱟ ᱦᱩᱱᱟᱹᱝ ᱟᱪᱪᱷᱟ ᱴᱷᱤᱠᱟ ᱛᱚᱵᱮ ᱦᱮᱸ ᱴᱷᱤᱠᱟ ᱛᱚᱵᱮ ᱯᱟᱸᱪ ᱠᱤᱞᱳ ᱥᱟᱹᱨᱩ ᱱᱟᱦᱟᱜᱞᱤᱧ ᱤᱫᱤᱭᱮᱫᱼᱟ ᱦᱮᱸ ᱦᱚᱭ ᱥᱟᱹᱨᱩ ᱟᱨ ᱤᱭᱟᱹᱫᱚ ᱚᱱᱟ ᱯᱚᱴᱚᱞ ᱚᱻ ᱛᱚᱵᱮ ᱯᱚᱴᱚᱞ ᱤᱱᱟᱹ ᱯᱮ ᱠᱤᱞᱳᱜᱟᱱ ᱮᱢᱟᱞᱤᱧᱵᱤᱱ ᱛᱤᱨᱤᱥ ᱴᱟᱠᱟ ᱠᱟᱛᱮᱫ ᱮᱢᱟᱞᱤᱧᱵᱤᱱ ᱵᱟᱠᱷᱟᱱ ᱫᱚ ᱵᱟᱭ ᱜᱟᱱᱚᱜᱼᱟ ᱦᱮᱸ ᱯᱚᱴᱚᱞ ᱦᱮᱸ ᱯᱚᱴᱣᱟ ᱛᱚᱵᱮ ᱯᱮ ᱠᱤᱞᱳᱜᱟᱱ ᱟᱨ ᱵᱷᱩᱸᱰᱤᱻ ᱵᱟᱨ ᱠᱤᱞᱳ ᱵᱟᱨ ᱠᱤᱞᱳᱨᱮ ᱯᱚᱪᱟᱥ ᱴᱟᱠᱟ ᱜᱟᱱ ᱦᱟᱛᱣᱠᱟᱜᱵᱤᱱ ᱟᱪᱪᱷᱟ ᱟᱨ ᱤᱭᱟᱹᱫᱚ ᱯᱚᱴᱚᱢ ᱠᱚᱫᱚ ᱦᱮᱱᱟᱜᱼᱟ ᱪᱮ ᱵᱟᱝ ᱢᱮᱱᱟᱜᱼᱟ ᱚᱱᱟᱫᱚ ᱪᱮᱫᱞᱮᱠᱟ ᱰᱷᱟᱹᱢᱯᱩ ᱟᱹᱠᱷᱨᱤᱧᱮᱫᱼᱟ ᱪᱮ ᱱᱚᱣᱟ ᱳᱡᱚᱱ ᱯᱚᱲᱛᱟ ᱟᱫᱚ ᱛᱚᱵᱮ ᱟᱹᱞᱤᱧᱦᱟᱸᱜᱞᱤᱧ ᱢᱮᱱᱮᱫᱼᱟ ᱦᱩᱱᱟᱹᱝ ᱟᱹᱞᱤᱧᱫᱚ ᱚᱱᱠᱟ ᱦᱤᱥᱟᱹᱵᱽᱫᱚ ᱰᱷᱟᱹᱢᱯᱩᱥᱚᱦᱚ ᱜᱮᱞᱤᱧ ᱚᱱᱠᱟᱛᱮᱻ ᱟᱴ ᱴᱤ ᱯᱤᱥ ᱜᱟᱱᱞᱤᱧ ᱤᱫᱤᱭᱟ ᱦᱩᱱᱟᱹᱝ ᱟᱴ ᱴᱤ ᱯᱤᱥ ᱢᱟ ᱟᱵᱤᱱᱟᱜ ᱯᱤᱥ ᱥᱤᱥᱴᱚᱢᱛᱮ ᱮᱢᱟᱞᱤᱧᱟ ᱚᱱᱟᱜᱮ ᱦᱩᱱᱟᱹᱝ ᱞᱟᱹᱭᱧᱚᱜ ᱟᱞᱤᱧᱵᱤᱱ ᱦᱮᱸ ᱟᱪᱪᱷᱟ ᱴᱷᱤᱠᱟ ᱟᱨ ᱤᱭᱟᱹᱫᱚ ᱪᱮᱫᱠᱚ ᱢᱮᱱᱟᱜ ᱵᱮᱸᱜᱟᱲ ᱵᱮᱸᱜᱟᱲ ᱦᱩᱱᱟᱹᱝ ᱵᱟᱨ ᱠᱤᱞᱳᱜᱟᱱ ᱵᱮᱸᱜᱟᱲ ᱪᱮᱫᱞᱮᱠᱟ ᱚᱱᱟ ᱢᱟ ᱪᱟᱨᱥᱚ ᱴᱟᱠᱟ ᱦᱮᱸ ᱦᱮᱸ ᱴᱷᱤᱠᱟ ᱛᱚᱵᱮ ᱟᱨ ᱤᱭᱟᱹᱫᱚ ᱵᱤᱞᱟᱹᱛᱤᱫᱚ ᱵᱤᱞᱟᱹᱛᱤ ᱢᱤᱫᱴᱟᱜ ᱯᱮ ᱴᱤ ᱚᱱᱟᱞᱤᱧ ᱤᱫᱤᱭᱟ ᱵᱟᱞᱮ ᱢᱮᱱᱮᱫᱼᱟᱞᱮ